ᱡᱤᱭᱟᱹᱞᱤ ᱟᱹᱥᱩᱞ ᱠᱟᱛᱮᱜ ᱟᱭᱢᱟ ᱞᱮᱠᱟᱱ ᱵᱮᱯᱟᱭ ᱨᱮ ᱵᱮᱯᱟᱲ ᱜᱟᱱᱚᱜ ᱜᱮᱭᱟ ᱪᱮᱫᱟᱜ ᱥᱮ ᱟᱵᱚ ᱱᱚᱣᱟ ᱡᱟᱜ ᱨᱮ ᱟᱭᱢᱟ ᱞᱮᱠᱟᱱ ᱡᱤᱵᱽ ᱡᱤᱭᱟᱹᱞᱤ ᱜᱮ ᱢᱮᱱᱟᱜ ᱠᱚᱣᱟ ᱡᱚᱛᱚ ᱡᱤᱵᱽ ᱡᱤᱭᱟᱹᱞᱤ ᱜᱮ ᱢᱤᱫᱴᱮᱱ ᱢᱤᱫᱴᱮᱱ ᱵᱮᱯᱟᱨᱮᱢ ᱞᱟᱜᱟᱣ ᱫᱟᱲᱤ ᱟᱠᱚᱣᱟ ᱡᱮᱢᱚᱱ ᱢᱮᱱᱟᱜ ᱠᱚᱣᱟ ᱥᱤᱢ ᱜᱮᱰᱮ ᱢᱮᱨᱚᱢ ᱵᱷᱤᱰᱤ ᱥᱩᱠᱨᱤ ᱟᱨᱚ ᱮᱢᱟᱱ ᱮᱢᱟᱱ ᱠᱚ ᱡᱤᱵᱽ ᱡᱤᱭᱟᱹᱞᱤ ᱠᱚ ᱢᱮᱱᱟᱜ ᱠᱚᱣᱟ ᱡᱮᱢᱚᱱ ᱡᱤᱞ ᱫᱚ ᱯᱚᱞᱴᱨᱤ ᱥᱤᱢ ᱜᱮᱰᱮ ᱢᱮᱨᱚᱢ ᱩᱱᱠᱩᱢ ᱟᱠᱷᱨᱤᱧ ᱠᱚ ᱞᱮᱠᱷᱟᱡ ᱦᱚᱸ ᱩᱱᱠᱩᱭᱟᱜ ᱛᱮᱦᱚᱸ ᱩᱱᱠᱩ ᱴᱷᱮᱱ ᱠᱷᱚᱱ ᱡᱤᱞᱮᱢ ᱧᱟᱢᱟ ᱟᱨ ᱥᱤᱢ ᱜᱮᱰᱮ ᱩᱱᱠᱩ ᱴᱷᱮᱱ ᱠᱷᱚᱱ ᱵᱤᱞᱤᱢ ᱧᱟᱢᱟ ᱚᱱᱟ ᱟᱠᱷᱨᱤᱧ ᱠᱟᱛᱮᱜ ᱟᱢ ᱡᱟᱦᱟᱸ ᱵᱮᱯᱟᱨ ᱚᱱᱟ ᱟᱢ ᱵᱮᱯᱟᱨᱮᱢ ᱞᱟᱦᱟ ᱫᱟᱲᱤᱜᱼᱟ ᱟᱨᱦᱚᱸ ᱰᱟᱝᱨᱟ ᱢᱮᱱᱟᱜ ᱠᱚᱣᱟ ᱰᱟᱝᱨᱟᱣᱟᱜ ᱛᱳᱣᱟ ᱟᱠᱷᱨᱤᱧ ᱠᱟᱛᱮᱜ ᱦᱚᱸ ᱟᱭᱢᱟ ᱠᱟᱹᱣᱰᱤᱢ ᱧᱟᱢ ᱫᱟᱲᱮᱭᱟᱜᱼᱟ ᱢᱮᱱᱟᱜᱼᱟ ᱥᱩᱠᱨᱤᱭᱟᱜ ᱩᱵ ᱢᱮᱱᱟᱜᱼᱟ ᱥᱩᱠᱨᱤᱭᱟᱜ ᱩᱵ ᱛᱮ ᱩᱵ ᱦᱚᱠᱚ ᱟᱠᱷᱨᱤᱧ ᱜᱮᱭᱟ ᱟᱨ ᱵᱷᱤᱰᱤ ᱵᱷᱤᱰᱤᱭᱟᱜ ᱩᱵ ᱛᱮᱦᱚᱸ ᱟᱭᱢᱟ ᱞᱮᱠᱟᱱ ᱡᱤᱱᱤᱥ ᱵᱮᱱᱟᱜ ᱜᱮᱭᱟ ᱥᱩᱠᱨᱤᱭᱟᱜ ᱩᱵ ᱛᱮᱦᱚᱸ ᱟᱭᱢᱟ ᱞᱮᱠᱟᱱ ᱡᱤᱱᱤᱥ ᱵᱮᱱᱟᱜ ᱜᱮᱭᱟ ᱛᱚ ᱡᱚᱛᱚ ᱞᱮᱠᱟᱱ ᱡᱤᱵᱽ ᱡᱤᱭᱟᱹᱞᱤ ᱴᱷᱮᱱ ᱠᱷᱚᱱᱜᱤ ᱢᱤᱫᱴᱮᱱ ᱢᱤᱫᱴᱮᱱ ᱠᱟᱛᱮᱜ ᱡᱤᱱᱤᱥ ᱵᱚᱱ ᱧᱟᱢᱮᱫᱟ ᱡᱟᱦᱟᱸ ᱟᱠᱷᱨᱤᱧ ᱠᱟᱛᱮᱜ ᱟᱹᱵᱩ ᱟᱹᱵᱩᱣᱟᱜ ᱵᱮᱯᱟᱨ ᱵᱚᱱ ᱞᱟᱦᱟᱸ ᱫᱟᱹᱲᱤᱜ ᱠᱟᱱᱟ